ᱡᱟᱦᱟᱸ ᱞᱮᱠᱟ ᱤᱧ ᱵᱤᱜᱽᱜᱟᱱᱤᱧ ᱯᱟᱲᱦᱟᱣ ᱠᱟᱱ ᱜᱮᱭᱟ ᱯᱟᱲᱦᱟᱣ ᱠᱟᱛᱮ ᱟᱹᱰᱤ ᱠᱤᱪᱷᱩ ᱥᱤᱠᱤᱧ ᱧᱟᱢ ᱠᱟᱜᱼᱟ ᱟᱞᱮ ᱡᱟᱦᱟᱭ ᱫᱚ ᱢᱟᱪᱮᱫ ᱮ ᱛᱟᱦᱮᱸ ᱠᱟᱱᱟ ᱟᱹᱰᱤ ᱱᱟᱯᱟᱭ ᱟᱹᱰᱤ ᱱᱟᱯᱟᱭᱜᱮ ᱯᱟᱲᱦᱟᱣᱞᱮ ᱛᱟᱦᱮᱱ ᱟᱹᱰᱤ ᱱᱟᱯᱟᱭ ᱜᱮ ᱢᱟᱱᱮ ᱢᱚᱡᱽ ᱜᱮᱭᱟᱱᱮ ᱮᱢᱟᱞᱮ ᱛᱟᱦᱮᱱ ᱡᱟᱦᱟᱸ ᱞᱮᱠᱟ ᱤᱧ ᱦᱚᱸ ᱱᱤᱭᱩᱴᱚᱱ ᱟᱨ ᱱᱩᱠᱤᱱ ᱫᱚ ᱡᱟᱦᱟᱭᱟᱜ ᱵᱤᱜᱽᱜᱟᱱᱤ ᱠᱟᱹᱦᱱᱤ ᱵᱤᱜᱽᱜᱟᱱᱤ ᱠᱷᱚᱱᱟᱜ ᱠᱤᱱ ᱞᱟᱹᱭ ᱠᱟᱜᱼᱟ ᱡᱟᱦᱟᱸ ᱫᱚ ᱟᱹᱰᱤ ᱱᱟᱯᱟᱭ ᱟᱨ ᱟᱹᱰᱤ ᱡᱟᱦᱟᱸ ᱞᱮᱠᱟ ᱪᱟᱸᱫᱳᱨᱮ ᱪᱟᱸᱫᱳ ᱪᱤᱠᱟᱹ ᱠᱚ ᱧᱟᱢ ᱠᱮᱫᱮᱭᱟ ᱯᱨᱤᱛᱷᱤᱵᱤ ᱛᱤᱱᱟᱹᱜ ᱢᱮᱱᱟᱜ ᱟᱹᱱᱤᱡ ᱛᱤᱱᱟᱹᱜ ᱵᱟᱹᱱᱩᱜ ᱟᱹᱱᱤᱡ ᱚᱱᱟ ᱫᱚ ᱡᱚᱛᱚ ᱟᱵᱚ ᱵᱤᱜᱽᱜᱟᱱᱤ ᱜᱮᱠᱚ ᱞᱟᱹᱭ ᱠᱟᱜᱼᱟ ᱩᱱᱟᱹᱜ ᱫᱚ ᱵᱟᱹᱧ ᱞᱟᱹᱭ ᱫᱟᱲᱮᱭᱟᱜ ᱠᱟᱱᱟ ᱟᱨᱠᱤ ᱧᱩᱛᱩᱢ ᱛᱟᱠᱚ ᱵᱟᱹᱧ ᱩᱭᱦᱟᱹᱨ ᱫᱟᱲᱮᱭᱟᱜ ᱠᱟᱱᱟ ᱚᱱᱟᱛᱮ ᱦᱟᱸᱜ ᱩᱱᱠᱤᱱ ᱩᱱᱠᱤᱱ ᱫᱚᱠᱤᱱ ᱦᱩᱭᱩᱜ ᱱᱟᱦᱟᱜ ᱤᱧ ᱞᱟᱹᱭᱮᱜᱼᱟ ᱟᱹᱰᱤᱠᱤᱪᱷᱩ ᱜᱮ ᱢᱟᱱᱮ ᱤᱧ ᱜᱤᱫᱽᱨᱟᱹ ᱩᱢᱮᱨ ᱨᱮᱧ ᱯᱟᱲᱦᱟᱣ ᱞᱮᱱᱟ ᱦᱩᱰᱤᱧ ᱡᱷᱚᱡ ᱚᱱᱟᱛᱮ ᱦᱟᱸᱜ ᱢᱟᱱᱮ ᱰᱷᱮᱨ ᱱᱚᱣᱟ ᱨᱮᱱᱟᱜ ᱩᱱᱟᱹᱜ ᱵᱟᱹᱧ ᱞᱟᱹᱭ ᱫᱟᱲᱮᱭᱟᱜ ᱠᱟᱱᱟ ᱞᱮᱠᱤᱱ ᱡᱟᱦᱟᱸ ᱞᱮᱠᱟᱧ ᱯᱟᱲᱦᱟᱣ ᱠᱟᱱᱟ ᱡᱟᱦᱟᱛᱤᱱᱟᱹᱜ ᱤᱧ ᱯᱟᱲᱦᱟᱣ ᱠᱟᱱᱟ ᱡᱟᱦᱟᱸ ᱞᱮᱠᱟ ᱠᱚ ᱞᱟᱹᱭ ᱠᱟᱜ ᱞᱮᱭᱟ ᱚᱱᱟ ᱦᱤᱥᱟᱹᱵᱛᱮ ᱢᱟᱱᱮ ᱟᱹᱰᱤ ᱱᱟᱯᱟᱭ ᱠᱚ ᱯᱟᱲᱦᱟᱣ ᱠᱟᱫ ᱞᱮᱭᱟ ᱟᱹᱰᱤ ᱱᱟᱯᱟᱭ ᱜᱮᱠᱚ ᱞᱟᱹᱭ ᱠᱟᱦᱟᱜ ᱞᱮᱭᱟ ᱚᱱᱟᱛᱮ

ᱱᱤᱭᱩᱴᱚᱱ ᱟᱨ ᱜᱮᱞᱤᱞᱤᱭᱳ ᱡᱟᱦᱟᱸ ᱛᱤᱱᱟᱹᱜ ᱱᱩᱠᱤᱱ ᱫᱚ ᱢᱤᱫᱴᱤᱡ ᱧᱩᱛᱩᱢᱟᱱ ᱦᱚᱲ ᱠᱟᱱᱟᱠᱤᱱ